ᱤᱧᱟᱹᱜ ᱩᱭᱦᱟᱹᱨ ᱫᱚᱦᱚ ᱞᱮᱠᱟᱱ ᱢᱚᱬᱮ ᱜᱚᱴᱟᱝ ᱞᱟᱹᱴᱩ ᱥᱟᱦᱟᱨ ᱱᱟᱜᱟᱨ ᱨᱮᱱᱟᱜ ᱧᱩᱛᱩᱢ ᱫᱚ ᱦᱩᱭᱩᱜ ᱠᱟᱱᱟ ᱠᱳᱞᱠᱟᱛᱟ ᱫᱤᱞᱞᱤ ᱪᱮᱱᱱᱟᱭ ᱵᱮᱝᱜᱟᱞᱳᱨ ᱟᱨ ᱦᱚᱝᱠᱚᱝ